ᱦᱮᱸ ᱟᱵᱚ ᱱᱚᱣᱟ ᱯᱩᱨᱩᱞᱤᱭᱟᱹ ᱦᱚᱱᱚᱛ ᱨᱮᱫᱚ ᱚᱞᱪᱤᱠᱤ ᱛᱮᱫᱚ ᱛᱟᱭᱚᱢ ᱜᱮᱭᱟ ᱛᱳ ᱱᱤᱛᱚᱜ ᱢᱟᱱᱮ ᱚᱱᱠᱟ ᱤᱭᱟᱹ ᱟᱹᱛᱩ ᱠᱚᱨᱮ ᱚᱱᱠᱟ ᱤᱛᱩᱱ ᱟᱥᱲᱟ ᱠᱚᱦᱚᱸ ᱵᱟᱹᱱᱩᱜ ᱟᱥᱮ ᱥᱩᱨ ᱨᱮ ᱛᱚ ᱛᱟᱦᱮᱸ ᱞᱮᱱᱠᱷᱟᱱ ᱢᱟᱱᱮ ᱡᱚᱛᱚᱦᱚᱲᱟᱜ ᱜᱮ ᱥᱩᱵᱤᱫᱷᱟᱜᱼᱟ ᱟᱹᱛᱩᱨᱮ ᱤᱛᱩᱱ ᱟᱥᱲᱟ ᱛᱟᱦᱮᱸ ᱞᱮᱱᱠᱷᱟᱱᱫᱚ ᱦᱮᱸ ᱢᱟᱱᱮ ᱱᱤᱛᱚᱜ ᱫᱚ ᱥᱟᱺᱜᱤᱧ ᱥᱟᱺᱜᱤᱧ ᱨᱮ ᱢᱮᱱᱟᱜᱼᱟ ᱩᱱᱟᱹᱜ ᱫᱤᱱ ᱫᱚ ᱡᱚᱛᱚ ᱜᱤᱫᱽᱨᱟᱹ ᱠᱚᱜᱮ ᱤᱝᱞᱤᱥ ᱢᱤᱰᱤᱭᱟᱢ ᱥᱮ ᱵᱟᱝᱞᱟ ᱢᱤᱰᱤᱭᱟᱢ ᱤᱱᱟᱹ ᱤᱭᱟᱹ ᱠᱚᱨᱮ ᱠᱚ ᱯᱟᱲᱦᱟᱣ ᱠᱟᱱᱟ ᱟᱨ ᱚᱱᱠᱟᱱ ᱥᱟᱱᱛᱟᱲᱤ ᱛᱮᱫᱚ ᱤᱭᱟᱹ ᱚᱱᱠᱟᱱ ᱤᱥᱠᱩᱞ ᱠᱚᱦᱚᱸ ᱵᱟᱝ ᱛᱟᱦᱮᱸ ᱠᱟᱱᱟ ᱥᱮ ᱤᱛᱩᱱ ᱟᱥᱲᱟ ᱠᱚᱦᱚᱸ ᱵᱟᱝ ᱛᱟᱦᱮᱸ ᱠᱟᱱᱟ ᱚᱱᱟᱪᱤᱠᱟᱹ ᱢᱟᱱᱮ ᱚᱱᱠᱟ ᱩᱱᱟᱹᱜ ᱵᱟᱝᱠᱚ ᱯᱟᱲᱦᱟᱣ ᱫᱟᱲᱮ ᱟᱠᱟᱫᱟ ᱛᱳ ᱚᱱᱟᱠᱚ ᱟᱹᱛᱩ ᱠᱚᱨᱮ ᱤᱛᱩᱱ ᱟᱥᱲᱟ ᱠᱚ ᱛᱟᱦᱮᱸ ᱞᱮᱱᱠᱷᱟᱱ ᱟᱹᱰᱤ ᱵᱷᱟᱹᱜᱤᱜᱼᱟ ᱜᱤᱫᱽᱨᱟᱹ ᱠᱚᱦᱚᱸ ᱯᱟᱲᱦᱟᱣ ᱫᱟᱲᱮᱭᱟᱜᱼᱟ ᱠᱚ ᱟᱨ ᱢᱟᱱᱮ ᱠᱟᱹᱴᱤᱡ ᱠᱷᱚᱱ ᱠᱚ ᱥᱮᱬᱟ ᱞᱮᱠᱷᱟᱱ ᱟᱞᱮ ᱡᱮᱢᱚᱱ ᱵᱟᱝᱞᱮ ᱯᱟᱲᱦᱟᱣ ᱫᱟᱲᱮ ᱟᱠᱟᱫᱟ ᱠᱟᱹᱴᱤᱡ ᱠᱷᱚᱱᱫᱚ ᱛᱚ ᱦᱤᱛᱚᱜ ᱢᱟᱱᱮ ᱥᱟᱱᱛᱟᱲ ᱛᱮ ᱯᱟᱲᱦᱟᱣ ᱞᱮᱱᱠᱷᱟᱱ ᱟᱵᱚ ᱥᱟᱱᱛᱟᱲ ᱛᱮ ᱵᱟᱵᱚᱱ ᱯᱟᱲᱦᱟᱣ ᱞᱮᱠᱷᱟᱱ ᱫᱚ ᱟᱵᱚᱣᱟᱜ ᱥᱟᱱᱛᱟᱲ ᱥᱚᱢᱟᱡᱽ ᱨᱮᱱᱟᱜ ᱟᱹᱨᱤᱪᱟᱹᱞᱤ ᱥᱮ ᱞᱟᱭᱼᱞᱟᱠᱪᱟᱨ ᱚᱱᱟ ᱠᱚᱦᱚᱸ ᱵᱟᱵᱚᱱ ᱵᱩᱡᱽ ᱫᱟᱲᱮᱭᱟᱜᱼᱟ ᱟᱨ ᱩᱱᱟᱹᱜ ᱫᱤᱱ ᱫᱚ ᱵᱟᱝ ᱛᱟᱦᱮᱸ ᱠᱟᱱᱟ ᱥᱮ ᱟᱨ ᱱᱤᱛᱦᱚᱸ ᱵᱟᱹᱱᱩᱜᱼᱟ ᱛᱳ ᱤᱱᱠᱟᱹ ᱢᱮᱱᱟᱜ ᱨᱮᱦᱚᱸ ᱚᱱᱟ ᱟᱹᱛᱩ ᱥᱩᱨ ᱠᱚᱨᱮ ᱫᱚ ᱵᱟᱹᱱᱩᱜᱼᱟ ᱪᱟᱞᱟᱜ ᱦᱩᱭᱩᱜᱼᱟ ᱥᱟᱺᱜᱤᱧ ᱨᱮ ᱯᱟᱲᱦᱟᱜ ᱞᱟᱹᱜᱤᱫ ᱛᱮ ᱚᱞᱪᱤᱠᱤ ᱯᱟᱲᱦᱟᱜ ᱞᱟᱹᱜᱤᱫ ᱛᱮ ᱛᱳ ᱛᱟᱦᱮᱸ ᱞᱮᱱᱠᱷᱟᱱ ᱟᱹᱰᱤ ᱵᱷᱟᱹᱞᱤ ᱠᱚᱜᱼᱟ ᱦᱮᱸ ᱟᱨ ᱟᱹᱛᱩᱨᱮ ᱤᱛᱩᱱ ᱟᱥᱲᱟ ᱠᱚ ᱛᱟᱦᱮᱸ ᱞᱮᱱᱠᱷᱟᱱ ᱚᱞᱪᱤᱠᱤᱛᱮ ᱢᱟᱱᱮ ᱜᱤᱫᱽᱨᱟᱹ ᱠᱷᱚᱱ ᱠᱚ ᱥᱮᱬᱟ ᱫᱟᱲᱮᱭᱟᱜᱼᱟ ᱠᱚ ᱟᱨ ᱵᱟᱝ ᱛᱟᱦᱮᱸ ᱞᱮᱱᱠᱷᱟᱱ ᱫᱚ ᱥᱮᱱᱚᱜ ᱛᱮ ᱯᱨᱚᱵᱞᱮᱢ ᱦᱩᱭᱩᱜ ᱛᱟᱠᱚᱣᱟ ᱵᱟᱝᱠᱚ ᱥᱮᱱ ᱫᱟᱲᱮᱭᱟᱜᱼᱟ ᱛᱚᱠᱷᱚᱱ ᱚᱞᱪᱤᱠᱤ ᱫᱚ ᱵᱟᱭ ᱥᱮᱬᱟ ᱫᱟᱲᱮᱭᱟᱜᱼᱟ ᱩᱱᱤ ᱫᱚ ᱦᱮᱸ